ᱟᱵᱚ ᱥᱟᱱᱛᱟᱲᱟᱜ ᱵᱚᱸᱜᱟ ᱛᱷᱟᱱ ᱫᱚ ᱦᱩᱭᱩᱜ ᱠᱟᱱᱟ ᱡᱟᱦᱮᱨ ᱛᱷᱟᱱ ᱪᱮᱫᱟᱜ ᱥᱮ ᱡᱟᱦᱮᱨ ᱛᱷᱟᱱ ᱨᱮᱜᱮ ᱟᱵᱚᱣᱟᱜ ᱵᱚᱸᱜᱟ ᱵᱩᱨᱩ ᱫᱚ ᱵᱟᱹᱲᱛᱤ ᱠᱟᱭᱛᱮ ᱦᱩᱭᱩᱜᱼᱟ ᱢᱟᱹᱡᱷᱤ ᱛᱷᱟᱱ ᱨᱮᱦᱚᱸ ᱦᱩᱭᱩᱜᱼᱟ ᱛᱚ ᱢᱟᱹᱡᱷᱤ ᱛᱷᱟᱱ ᱨᱮᱫᱚ ᱦᱩᱭᱩᱜ ᱜᱮᱭᱟ ᱟᱨ ᱪᱮᱫ ᱮᱱ ᱨᱮᱦᱚᱸ ᱡᱟᱦᱮᱨ ᱛᱷᱟᱱ ᱨᱮᱜᱮ ᱞᱟᱦᱟᱛᱮ ᱦᱩᱭᱩᱜᱼᱟ ᱪᱮᱫᱟᱜ ᱥᱮ ᱡᱟᱦᱮᱨ ᱛᱷᱟᱱ ᱨᱮᱫᱚ ᱥᱚᱨᱦᱟᱭ ᱡᱚᱠᱷᱟᱱ ᱜᱚᱴ ᱥᱤᱢ ᱵᱚᱱ ᱡᱚᱢᱮᱭᱟ ᱡᱮᱢᱚᱱ ᱜᱚᱴ ᱥᱤᱢ ᱡᱚᱢ ᱠᱟᱛᱮᱜ ᱜᱚᱴᱟ ᱠᱩᱞᱦᱤ ᱮᱱᱮᱡ ᱮᱱᱮᱡ ᱛᱮᱵᱚᱱ ᱮᱱᱮᱡ ᱥᱮᱨᱮᱧᱟ ᱟᱨ ᱪᱮᱫ ᱟᱨ ᱠᱩᱞᱦᱤ ᱢᱩᱪᱟᱹᱫ ᱨᱮ ᱥᱮ ᱢᱟᱹᱡᱷᱤ ᱛᱷᱟᱱ ᱨᱮ ᱟᱠᱷᱲᱟᱭᱟᱵᱚᱱ ᱚᱱᱟ ᱞᱟᱜᱽᱲᱮ ᱵᱚᱱ ᱮᱱᱮᱡᱼᱟ ᱢᱮᱱᱛᱮ ᱟᱨ ᱞᱟᱜᱽᱲᱮ ᱵᱚᱱ ᱮᱱᱮᱡᱼᱟ ᱟᱨ ᱵᱟᱦᱟ ᱡᱚᱠᱷᱚᱱ ᱦᱚᱸ ᱵᱟᱦᱟ ᱵᱚᱸᱜᱟ ᱦᱩᱭᱩᱜᱼᱟ ᱡᱟᱦᱮᱨ ᱛᱷᱟᱱ ᱨᱮᱜᱮ ᱤᱫᱤᱭᱟᱵᱚᱱ ᱱᱟᱭᱠᱮ ᱮᱱᱮᱡ ᱮᱱᱮᱡ ᱛᱮ ᱟᱨ ᱚᱸᱰᱮ ᱵᱚᱸᱜᱟᱼᱵᱩᱨᱩ ᱠᱮᱫᱼᱟᱭ ᱥᱟᱹᱛ ᱥᱟᱯᱲᱟᱣ ᱠᱟᱛᱮᱜ ᱟᱨᱚ ᱮᱱᱮᱡ ᱮᱱᱮᱡ ᱛᱮᱜᱮ ᱵᱚᱱ ᱟᱹᱜᱩᱭᱮᱭᱟ ᱦᱟᱴᱟᱜ ᱨᱮ ᱛᱟᱦᱮᱱ ᱛᱟᱭᱟ ᱵᱟᱦᱟ ᱞᱚᱴᱟ ᱨᱮ ᱛᱟᱦᱮᱱ ᱛᱟᱭᱟ ᱫᱟᱜ ᱫᱩᱣᱟᱹᱨ ᱫᱩᱣᱟᱹᱨ ᱜᱚᱴᱟ ᱵᱟᱦᱟᱭ ᱮᱢᱟ ᱠᱚᱣᱟ ᱟᱨ ᱡᱟᱸᱜᱟ ᱠᱚ ᱟᱹᱨᱩᱵᱽ ᱛᱟᱭᱟ ᱜᱚᱪᱷᱟᱨᱮ ᱵᱟᱦᱟᱭ ᱮᱢᱟ ᱠᱚᱣᱟ ᱚᱱᱠᱟᱜᱮ ᱟᱵᱚᱣᱟᱜ ᱥᱟᱱᱛᱟᱲᱟᱜ ᱢᱟᱱᱮ ᱮᱱᱮᱡ ᱥᱮᱨᱮᱧ ᱚᱱᱩᱥᱴᱷᱟᱱ ᱠᱚᱫᱚ ᱟᱹᱰᱤᱜᱟᱱ ᱢᱮᱱᱟᱜ ᱠᱟᱫᱟ ᱡᱮᱢᱚᱱ ᱢᱮᱱᱟᱜᱼᱟ ᱢᱟᱜᱽ ᱵᱚᱸᱜᱟᱨᱮ ᱢᱟᱜᱽ ᱥᱤᱢ ᱥᱮ ᱥᱤᱢᱟᱹ ᱵᱚᱸᱜᱟ ᱵᱚᱱ ᱢᱮᱛᱟᱭᱟ ᱩᱱᱤ ᱦᱚᱸᱵᱚᱱ ᱵᱚᱸᱜᱟ ᱟᱭᱟ ᱛᱟᱨᱯᱚᱨᱮ ᱡᱟᱛᱨᱟ ᱵᱚᱸᱜᱟ ᱡᱟᱛᱨᱟ ᱨᱮ ᱞᱟᱜᱽᱲᱮ ᱠᱚ ᱮᱱᱮᱡᱟ ᱢᱟᱱᱮ ᱟᱹᱰᱤ ᱠᱤᱪᱷᱩ ᱟᱵᱚ ᱥᱟᱱᱛᱟᱲᱟᱜ ᱢᱟᱱᱮ ᱮᱱᱮᱡ ᱥᱮᱨᱮᱧ ᱠᱚ ᱥᱮ ᱨᱟᱹᱥᱠᱟᱹ ᱥᱮ ᱵᱚᱸᱜᱟ ᱵᱩᱨᱩ ᱥᱟᱱᱟᱢ ᱜᱮ ᱟᱭᱢᱟ ᱨᱚᱠᱚᱢ ᱢᱮᱱᱟᱜ ᱟᱠᱟᱫᱟ